ᱚᱠᱛᱚ ᱥᱟᱶ ᱥᱟᱶᱛᱮ ᱡᱷᱟᱲᱠᱷᱚᱸᱰ ᱨᱮᱱᱟᱜ ᱚᱛᱱᱚᱜ ᱟᱹᱰᱤᱜᱟᱱ ᱞᱮᱠᱟᱛᱮ ᱟᱹᱨᱩ ᱯᱷᱮᱨᱟᱣ ᱠᱟᱱᱟ ᱠᱤᱪᱷᱩ ᱯᱨᱟᱠᱨᱤᱛᱠ ᱟᱱᱟᱴ ᱥᱮ ᱞᱟᱭᱚᱝᱼᱟᱱ ᱟᱱᱟᱴ ᱫᱚ ᱡᱟᱦᱟᱸ ᱧᱮᱞᱚᱜᱚᱜ ᱠᱟᱱ ᱯᱚᱱᱚᱛ ᱨᱮ ᱟᱹᱰᱤᱜᱟᱱ ᱚᱱᱠᱟᱱ ᱵᱤᱨᱼᱵᱩᱨᱩ ᱫᱟᱨᱮᱼᱱᱟᱹᱲᱤ ᱠᱚ ᱢᱟᱜ ᱢᱟᱜ ᱛᱮ ᱢᱟᱜ ᱪᱟᱵᱟᱣ ᱠᱟᱱᱟ ᱥᱮ ᱵᱩᱨᱩ ᱠᱚᱨᱮ ᱦᱚᱸ ᱞᱟᱹᱴᱩ ᱞᱟᱹᱴᱩ ᱠᱷᱟᱫᱟᱱ ᱠᱚ ᱠᱮᱥᱟᱨ ᱠᱚ ᱢᱮᱥᱤᱱᱟᱜ ᱠᱟᱱᱟ ᱚᱱᱟ ᱛᱮᱦᱚᱸ ᱱᱚᱰᱮᱱᱟᱜ ᱯᱨᱟᱠᱨᱤᱛᱤᱠ ᱯᱨᱚᱵᱷᱟᱵᱽ ᱥᱮ ᱟᱱᱟᱴ ᱮᱥᱮᱨ ᱯᱟᱲᱟᱣ ᱠᱟᱱᱟ ᱟᱨ ᱚᱱᱟ ᱮᱥᱮᱨ ᱤᱭᱟᱹᱛᱮ ᱱᱤᱛᱚᱜ ᱧᱮᱞᱚᱜᱚᱜ ᱠᱟᱱᱟ ᱟᱹᱰᱤ ᱟᱸᱴ ᱞᱚᱞᱚ ᱥᱤᱛᱩᱝ ᱜᱚᱨᱚᱢ ᱵᱩᱡᱷᱟᱹᱜ ᱠᱟᱱᱟ ᱫᱟᱨᱮᱼᱱᱟᱹᱲᱤ ᱠᱚ ᱞᱟᱹᱴᱩ ᱞᱟᱹᱴᱩ ᱫᱟᱨᱮ ᱠᱚ ᱵᱟᱹᱱᱩᱜᱼᱟ ᱢᱟᱜ ᱪᱟᱵᱟᱜ ᱠᱟᱱᱟ ᱟᱨ ᱚᱱᱟ ᱤᱭᱟᱹᱛᱮ ᱦᱚᱭ ᱦᱤᱸᱥᱤᱫ ᱠᱚᱦᱚᱸ ᱚᱠᱥᱤᱡᱮᱱ ᱠᱚ ᱠᱚᱢ ᱤᱫᱤᱜ ᱠᱟᱱ ᱛᱮ ᱜᱚᱨᱚᱢ ᱟᱹᱰᱤ ᱡᱟᱹᱥᱛᱤ ᱟᱹᱭᱠᱟᱹᱜ ᱠᱟᱱᱟ